ᱟᱫᱚ ᱟᱥᱲᱟᱨᱮ ᱜᱤᱫᱽᱨᱟᱹ ᱠᱚ ᱚᱠᱟ ᱞᱮᱠᱟ ᱱᱤᱛᱳᱜ ᱚᱱᱟ ᱠᱟᱹᱢᱤᱦᱚᱨᱟ ᱠᱚ ᱛᱚᱨᱟᱣ ᱨᱟᱠᱟᱵᱟ ᱢᱮᱱ ᱜᱟᱱᱚᱜᱼᱟ ᱥᱮ ᱵᱟᱝᱢᱟ ᱯᱩᱛᱩᱞ ᱥᱮ ᱯᱩᱛᱲᱟᱹ ᱵᱮᱱᱟᱣ ᱟᱨ ᱜᱤᱫᱽᱨᱟᱹ ᱚᱠᱛᱚ ᱨᱮᱱᱟᱜ ᱯᱩᱛᱩᱞ ᱟᱨ ᱯᱩᱛᱲᱟᱹ ᱵᱮᱱᱟᱣ ᱢᱚᱱᱮ ᱨᱮ ᱪᱤᱛᱟᱹᱨ ᱪᱷᱟᱯᱟᱜᱼᱟ ᱥᱮ ᱩᱱᱠᱩ ᱜᱚᱲᱦᱚᱱᱚᱜᱼᱟ ᱟᱨ ᱢᱚᱱᱮ ᱨᱮᱱᱟᱜ ᱜᱚᱲᱦᱚᱱ ᱛᱮ ᱛᱤᱛᱮ ᱚᱱᱟ ᱠᱚ ᱛᱚᱨᱟᱣ ᱨᱟᱠᱟᱵᱟ ᱛᱤᱛᱮ ᱛᱚᱨᱟᱣ ᱨᱟᱠᱟᱵ ᱠᱟᱛᱮᱫ ᱚᱱᱟ ᱫᱤᱥᱚᱢ ᱦᱚᱲ ᱛᱟᱞᱟᱨᱮ ᱥᱮ ᱡᱟᱦᱟᱸ ᱛᱤᱱᱟᱹᱜ ᱦᱚᱲ ᱢᱮᱱᱟᱜ ᱟᱠᱟᱫ ᱠᱚᱣᱟ ᱢᱮᱫ ᱛᱮ ᱚᱱᱟ ᱢᱩᱴᱷᱟᱹᱱ ᱫᱚᱠᱚ ᱧᱮᱞᱟ ᱢᱮᱱ ᱜᱟᱱᱚᱜᱚᱼᱟ ᱯᱩᱛᱲᱟᱹ ᱥᱮ ᱯᱩᱛᱩᱞ ᱥᱮ ᱵᱟᱝᱢᱟ ᱱᱚᱝᱠᱟ ᱠᱟᱜᱚᱡᱽ ᱰᱷᱚᱸᱜᱟ ᱫᱟᱜ ᱨᱮ ᱡᱟᱦᱟᱸ ᱛᱤᱨᱮ ᱠᱚ ᱟᱲᱟᱜᱟ ᱰᱷᱚᱸᱜᱟ ᱡᱟᱦᱟᱸ ᱞᱮᱠᱟ ᱦᱤᱞᱟᱹᱜᱼᱟ ᱥᱮ ᱵᱟᱝᱢᱟ ᱚᱱᱟ ᱩᱱᱩᱢᱚᱜ ᱟᱹᱰᱤ ᱠᱚ ᱨᱟᱜᱟ ᱰᱷᱚᱸᱜᱟ ᱩᱱᱩᱢᱚᱜ ᱠᱷᱟᱱ ᱟᱨ ᱰᱷᱚᱸᱜᱟ ᱦᱤᱞᱟᱹᱜ ᱠᱷᱟᱱ ᱜᱤᱫᱽᱨᱟᱹ ᱛᱤ ᱛᱷᱟᱭᱚᱣᱟᱛᱮᱫ ᱠᱚ ᱫᱚᱱᱟ ᱚᱱᱟ ᱛᱟᱞᱟᱨᱮ ᱜᱤᱫᱽᱨᱟᱹ ᱠᱚ ᱪᱮᱫᱚᱜ ᱨᱮᱱᱟᱜ ᱚᱠᱛᱚ ᱩᱱ ᱨᱮᱜᱮ ᱢᱮᱫ ᱵᱩᱥᱟᱹᱲ ᱠᱟᱛᱮᱫ ᱟᱭᱢᱟ ᱞᱮᱠᱟᱱᱟᱜ ᱪᱮᱫᱚᱜ ᱨᱮᱱᱟᱜ ᱢᱚᱱᱮᱨᱮ ᱪᱤᱛᱟᱹᱨ ᱦᱤᱡᱩᱜᱼᱟ ᱛᱚ ᱪᱤᱛᱟᱹᱨ ᱦᱤᱡᱩᱜ ᱠᱷᱟᱱ ᱡᱟᱦᱟᱸ ᱞᱮᱠᱟ ᱪᱤᱛᱟᱹᱨ ᱨᱮᱠᱚ ᱵᱮᱱᱟᱣᱟ ᱯᱤᱯᱤᱲᱤᱭᱟᱹ ᱟᱨ ᱛᱤᱛᱮ ᱦᱟᱥᱟ ᱨᱮᱱᱟᱜ ᱠᱚ ᱵᱮᱱᱟᱣᱟ ᱩᱞ ᱵᱤᱞᱤ ᱛᱚ ᱱᱚᱛᱮ ᱠᱟᱱᱴᱷᱟᱲ ᱦᱚᱸᱠᱚ ᱵᱮᱱᱟᱣᱟ ᱥᱮ ᱵᱟᱝᱢᱟ ᱚᱸᱰᱮ ᱱᱚᱣᱟ ᱵᱤᱞᱟᱹᱛᱤ ᱦᱚᱸᱠᱚ ᱵᱮᱱᱟᱣᱟ ᱟᱨ ᱚᱱᱟ ᱥᱟᱶᱛᱮ ᱱᱚᱛᱮ ᱚᱱᱟ ᱠᱚ ᱦᱟᱥᱟ ᱨᱮᱱᱟᱜ ᱵᱮᱱᱟᱣ ᱚᱠᱛᱚ ᱢᱚᱱᱮ ᱨᱮ ᱟᱹᱰᱤ ᱪᱮᱨᱦᱟ ᱩᱭᱦᱟᱹᱨ ᱦᱤᱡᱩᱜᱼᱟ ᱟᱨ ᱢᱚᱱᱮᱛᱮ ᱢᱤᱫᱴᱟᱝ ᱥᱮᱨᱮᱧ ᱫᱚ ᱜᱩᱦᱩᱬ ᱜᱩᱦᱩᱬ ᱦᱚᱸᱠᱚ ᱛᱟᱨᱠᱚᱭᱟ ᱚᱱᱟ ᱨᱟᱹᱯᱩᱫ ᱞᱮᱱᱠᱷᱟᱱ ᱵᱮᱲᱮ ᱡᱩᱨ ᱯᱷᱚᱥ ᱵᱩᱡᱷᱟᱹᱜᱼᱟ ᱥᱮ ᱵᱟᱝᱢᱟ ᱠᱚ ᱨᱟᱜᱟ ᱛᱚ ᱚᱱᱟ ᱞᱮᱠᱟᱛᱮ ᱜᱤᱫᱽᱨᱟᱹ ᱠᱚ ᱛᱚᱨᱟᱣ ᱨᱟᱠᱟᱵ ᱡᱟᱦᱟᱸ ᱛᱤᱨᱮ ᱪᱮᱫᱚᱜ ᱩᱱᱠᱩ ᱫᱚ ᱠᱟᱹᱦᱱᱤ ᱞᱮᱠᱟᱛᱮ ᱠᱚ ᱪᱮᱫᱚᱜᱼᱟ ᱚᱠᱛᱚ ᱛᱟᱦᱮᱸ ᱠᱟᱱᱟ ᱜᱚᱲᱚᱢ ᱦᱟᱲᱟᱢ ᱜᱚᱲᱚᱢ ᱵᱩᱰᱷᱤ ᱠᱚ ᱢᱤᱫ ᱫᱚ ᱠᱟᱹᱦᱱᱤ ᱠᱚ ᱞᱟᱹᱭᱟᱵᱚᱱᱟ ᱡᱮ ᱦᱟᱱᱮ ᱫᱚ ᱜᱩᱞᱟᱹᱪᱤ ᱯᱷᱩᱞᱟᱹ ᱵᱩᱴᱟᱹ ᱞᱟᱹᱞᱟᱹ ᱪᱟᱣᱨᱟ ᱞᱟᱹᱞᱟᱹ ᱵᱷᱟᱶᱨᱟ ᱚᱱᱟ ᱠᱟᱹᱦᱱᱤ ᱠᱚᱦᱚᱸ ᱠᱚ ᱞᱟᱹᱭᱟᱠᱚᱣᱟ ᱦᱟᱱᱮ ᱫᱚ ᱛᱩᱭᱩ ᱟᱨ ᱛᱟᱭᱟᱱ ᱠᱤᱱ ᱯᱷᱩᱞ ᱟᱠᱟᱱᱟ ᱢᱮᱨᱚᱢ ᱟᱨ ᱛᱟᱹᱨᱩᱵ ᱠᱚ ᱯᱷᱩᱞ ᱟᱠᱟᱱᱟ ᱚᱱᱠᱟᱱ ᱚᱱᱠᱟᱱ ᱠᱟᱹᱦᱱᱤ ᱠᱚᱦᱚᱸ ᱜᱤᱫᱽᱨᱟᱹ ᱚᱠᱛᱚ ᱠᱚ ᱞᱟᱹᱭᱟᱠᱚᱣᱟ ᱟᱨ ᱥᱟᱶᱛᱮ ᱩᱱᱢᱟ ᱚᱠᱛᱚ ᱱᱚᱝᱠᱟ ᱦᱚᱸ ᱛᱟᱦᱮᱸ ᱠᱟᱱᱟ ᱟᱹᱰᱤ ᱞᱟᱦᱟ ᱥᱮᱫ ᱫᱚ ᱛᱩᱞᱟᱹᱢ ᱠᱷᱚᱱ ᱥᱩᱛᱟᱹᱢ ᱚᱰᱚᱠ ᱠᱟᱛᱮᱫ ᱚᱠᱟ ᱞᱮᱠᱟ ᱵᱚᱱ ᱰᱷᱮᱨᱟᱭᱟ ᱟᱨ ᱞᱩᱜᱽᱲᱤᱡ ᱪᱮᱫ ᱞᱮᱠᱟ ᱛᱮᱧᱚᱜᱼᱟ ᱚᱱᱟ ᱠᱚᱦᱚᱸ ᱠᱚ ᱪᱮᱫ ᱟᱠᱚᱣᱟ ᱮᱛᱚᱦᱚᱵ ᱪᱮᱫᱚᱜ ᱜᱤᱫᱽᱨᱟᱹ ᱵᱮᱲᱟ ᱨᱮ ᱡᱟᱦᱟᱸ ᱞᱮᱠᱟ ᱯᱟᱹᱴᱭᱟᱹ ᱜᱟᱞᱟᱝ ᱚᱱᱟ ᱦᱚᱸᱠᱚ ᱪᱮᱫ ᱟᱠᱚᱣᱟ ᱛᱟᱞᱮ ᱨᱮᱱᱟᱜ ᱠᱤᱛᱟᱹ ᱨᱮᱱᱟᱜ ᱚᱠᱟ ᱞᱮᱠᱟ ᱯᱟᱹᱴᱭᱟᱹ ᱵᱮᱱᱟᱣᱟᱵᱚ ᱚᱲᱟᱜ ᱪᱮᱫ ᱞᱮᱠᱟ ᱛᱮᱵᱚᱱ ᱡᱚᱜ ᱥᱟᱯᱷᱟᱭᱟ ᱪᱮᱫ ᱞᱮᱠᱟ ᱵᱚᱱ ᱡᱮᱨᱮᱲᱟ ᱪᱮᱫ ᱞᱮᱠᱟ ᱵᱚᱱ ᱯᱚᱛᱟᱣᱟ ᱟᱨ ᱯᱚᱛᱟᱣ ᱵᱷᱤᱛ ᱨᱮ ᱚᱠᱟ ᱞᱮᱠᱟ ᱜᱚᱲᱦᱚᱱᱚᱜᱼᱟ ᱚᱱᱟ ᱟᱠᱚ ᱜᱟᱨ ᱛᱮᱠᱚ ᱞᱟᱹᱭᱟ ᱪᱮᱫᱚᱜ ᱟᱠᱚ ᱚᱠᱟ ᱡᱚᱠᱷᱚᱱ ᱜᱟᱱᱚᱜᱼᱟ ᱚᱠᱟ ᱡᱚᱠᱷᱚᱱ ᱵᱟᱝ ᱜᱟᱱᱚᱜᱼᱟ ᱟᱨ ᱟᱛᱳ ᱫᱤᱥᱚᱢ ᱠᱚᱨᱮ ᱫᱚ ᱱᱚᱝᱠᱟ ᱦᱚᱸ ᱧᱮᱞ ᱟᱠᱟᱱᱟ ᱢᱤᱫ ᱥᱟᱵ ᱡᱟᱦᱟᱸ ᱚᱱᱠᱟᱱ ᱫᱟᱨᱮ ᱠᱚ ᱢᱟᱜ ᱠᱟᱛᱮᱫ ᱩᱱᱠᱩ ᱱᱟᱦᱮᱞ ᱠᱚᱦᱚᱸ ᱠᱚ ᱵᱮᱱᱟᱣᱟ ᱟᱬᱜᱚᱢ ᱠᱚᱠᱚ ᱵᱮᱱᱟᱣᱟ ᱚᱱᱟ ᱥᱟᱶᱛᱮ ᱛᱤᱨᱭᱳ ᱠᱚᱦᱚᱸ ᱠᱚ ᱵᱮᱱᱟᱣᱟ ᱠᱟᱹᱴᱤᱡ ᱠᱟᱹᱴᱤᱡᱟᱜ ᱥᱟᱰᱮ ᱵᱟᱭ ᱥᱟᱰᱮ ᱢᱚᱪᱟ ᱛᱮᱜᱮ ᱠᱚ ᱥᱤᱭᱟ ᱟᱨ ᱢᱚᱪᱟ ᱛᱮᱜᱮ ᱠᱚ ᱟᱬᱜᱚᱢᱟ ᱟᱨ ᱚᱱᱟ ᱥᱟᱶᱛᱮ ᱢᱚᱪᱟᱛᱮ ᱛᱤᱨᱭᱳ ᱦᱚᱸ ᱥᱟᱰᱮᱭᱟ ᱦᱟᱲᱟᱢ ᱦᱚᱲ ᱵᱩᱰᱷᱤ ᱮᱨᱟ ᱡᱟᱦᱟᱸ ᱞᱮᱠᱟ ᱠᱚ ᱥᱮᱨᱮᱧᱟ ᱞᱩᱦᱩᱠᱟ ᱠᱚ ᱩᱱᱠᱩ ᱚᱱᱠᱟ ᱠᱚ ᱞᱩᱦᱩᱠᱟ ᱛᱚ ᱜᱤᱫᱽᱨᱟᱹ ᱚᱠᱛᱮ ᱨᱮᱫᱚ ᱪᱮᱫᱚᱜ ᱞᱮᱠᱟ ᱛᱮᱫᱚ ᱞᱟᱹᱭ ᱚᱱᱩᱫᱩᱜ ᱨᱮ ᱠᱟᱹᱦᱱᱤ ᱞᱮᱠᱟᱛᱮ ᱟᱹᱭᱩᱨ ᱞᱮᱠᱟᱛᱮᱫᱚ ᱛᱤ ᱦᱤᱞᱟᱹᱣ ᱥᱟᱶᱛᱮ ᱡᱟᱸᱜᱟ ᱛᱟᱲᱟᱢ ᱥᱟᱶᱛᱮ ᱨᱩ ᱮᱢᱟᱱ ᱠᱚᱫᱚ ᱢᱚᱪᱟᱛᱮ ᱜᱚᱲᱚᱢ ᱦᱟᱲᱟᱢ ᱜᱚᱲᱚᱢ ᱵᱩᱰᱷᱤ ᱠᱚ ᱡᱟᱦᱟᱸ ᱞᱮᱠᱟ ᱠᱚ ᱨᱩ ᱥᱟᱰᱮᱭᱟᱵᱚᱱᱟ ᱫᱚᱝ ᱨᱮᱫᱚ ᱫᱚᱝ ᱨᱮᱱᱟᱜ ᱛᱩᱢᱫᱟᱜ ᱴᱟᱢᱟᱠ ᱥᱟᱰᱮᱭᱟ ᱢᱚᱪᱟ ᱛᱮᱠᱚ ᱪᱮᱫᱚᱜᱼᱟ ᱜᱤᱫᱽᱨᱟᱹ ᱚᱠᱛᱚ ᱛᱚ ᱚᱱᱟ ᱪᱮᱫ ᱠᱟᱛᱮᱫ ᱩᱱᱠᱩ ᱢᱟᱨᱟᱝ ᱠᱟᱛᱮᱫ ᱚᱱᱟᱭ ᱠᱟᱹᱢᱤᱭᱟ ᱱᱤᱭᱟᱹ ᱜᱮ ᱢᱮᱱ ᱠᱟᱛᱮᱫ ᱞᱤᱧ ᱢᱩᱪᱟᱹᱫᱮᱫ ᱠᱟᱱᱟ